ᱟᱞᱮ ᱠᱚᱨᱮ ᱫᱚ ᱱᱩᱠᱩ ᱯᱚᱞᱴᱨᱤ ᱥᱤᱢ ᱡᱟᱦᱟᱸᱭ ᱠᱚ ᱟᱥᱩᱞᱮᱫ ᱠᱚᱫᱚ ᱚᱱᱠᱟ ᱠᱚ ᱢᱟᱱᱮ ᱠᱚ ᱟᱹᱥᱩᱞᱮᱫ ᱠᱚᱣᱟ ᱚᱞᱯᱚ ᱫᱤᱱ ᱨᱮᱠᱚ ᱦᱟᱨᱟ ᱚᱪᱚ ᱠᱚ ᱞᱟᱹᱜᱤᱫ ᱨᱟᱱ ᱠᱚᱦᱚᱸ ᱠᱚ ᱮᱢᱟ ᱠᱚᱣᱟ ᱥᱮ ᱡᱚᱢ ᱠᱚᱦᱚᱸ ᱡᱚᱱᱰᱨᱟ ᱜᱩᱰᱟᱹ ᱦᱟᱹᱠᱩ ᱜᱩᱰᱟᱹ ᱠᱚ ᱟᱹᱰᱤ ᱛᱟᱲᱟ ᱛᱟᱹᱲᱤ ᱠᱚ ᱦᱟᱨᱟᱜᱼᱟ ᱩᱥᱟᱹᱨᱟ ᱠᱚ ᱦᱟᱨᱟᱜᱼᱟ ᱢᱮᱱᱠᱷᱟᱱ ᱚᱱᱟ ᱵᱷᱤᱛᱨᱤ ᱨᱮ ᱨᱟᱱ ᱠᱚ ᱡᱟᱦᱟᱸ ᱠᱚ ᱮᱢᱟ ᱠᱚᱣᱟ ᱟᱨ ᱩᱥᱟᱹᱨᱟ ᱪᱚᱞᱤᱥ ᱫᱤᱱ ᱵᱷᱤᱛᱨᱤ ᱨᱮᱜᱮ ᱠᱚ ᱞᱟᱹᱴᱩᱜᱼᱟ ᱟᱠᱷᱨᱤᱧ ᱠᱚᱣᱟ